ᱡᱤᱭᱟᱹᱞᱤ ᱟᱹᱥᱩᱞ ᱨᱮ ᱵᱮᱣᱦᱟᱨ ᱠᱤᱪᱷᱩ ᱥᱟᱫᱷᱟᱨᱚᱱ ᱞᱮᱠᱟᱱ ᱡᱤᱭᱟᱹᱞᱤᱭᱟᱜ ᱡᱚᱢᱟᱜ ᱫᱚ ᱦᱩᱭᱩᱜ ᱠᱟᱱᱟ ᱜᱷᱟᱥ ᱪᱷᱟᱹᱱᱤ ᱡᱮᱞᱮᱠᱟ ᱠᱚ ᱢᱮᱱᱟ ᱵᱩᱥᱩᱵ ᱠᱷᱳᱞ ᱫᱟᱨᱮ ᱥᱟᱠᱟᱢ ᱫᱟᱜ ᱢᱟᱹᱰᱤ ᱵᱟᱹᱲᱤᱡ ᱫᱟᱠᱟ ᱚᱱᱟ ᱠᱚᱠᱚ ᱡᱚᱢᱟ ᱚᱱᱟ ᱡᱚᱢ ᱛᱮᱜᱮ ᱩᱱᱠᱩ ᱫᱚᱠᱚ ᱛᱮᱭᱟᱨᱚᱜᱼᱟ ᱟᱨ ᱞᱩᱵᱩᱜ ᱟᱨ ᱠᱟᱹᱧᱡᱤ ᱫᱟᱜ ᱟᱨ ᱢᱤᱨᱟ ᱚᱱᱟ ᱠᱚ ᱡᱚᱢ ᱠᱟᱛᱮᱜ ᱜᱮ ᱠᱚ ᱛᱮᱭᱟᱨᱚᱜᱼᱟ ᱚᱱᱟ ᱛᱮᱜᱮ ᱩᱱᱠᱩ ᱡᱚᱢ ᱠᱟᱛᱮᱜ ᱜᱮ ᱟᱹᱰᱤ ᱱᱟᱯᱟᱭ ᱠᱚ ᱛᱟᱸᱦᱮᱱᱟ ᱵᱟᱦᱨᱮ ᱨᱮᱠᱚ ᱟᱹᱛᱤᱧᱟ ᱫᱟᱬᱟᱱᱟᱠᱚ ᱟᱨ ᱧᱤᱫᱟᱹ ᱵᱮᱞᱟ ᱫᱚ ᱜᱚᱲᱟ ᱨᱮᱠᱚ ᱜᱤᱛᱤᱡᱟ ᱢᱮᱱᱠᱷᱟᱱ ᱥᱟᱶᱟᱨ ᱡᱚᱢᱨᱮ ᱡᱚᱫᱤ ᱥᱳᱣᱟᱵᱤᱱ ᱥᱮ ᱡᱚᱸᱰᱨᱟ ᱚᱱᱟ ᱠᱚᱠᱚ ᱡᱚᱢᱼᱟ ᱛᱚ ᱟᱨᱚ ᱢᱚᱸᱡᱽ ᱠᱚ ᱛᱮᱭᱟᱨᱚᱜᱼᱟ ᱢᱚᱸᱡᱽ ᱠᱚ ᱛᱟᱸᱦᱮᱱᱟ ᱚᱱᱟ ᱦᱚᱛᱮ ᱛᱮ ᱚᱱᱠᱟ ᱢᱚᱸᱡᱽ ᱠᱚ ᱦᱟᱨᱟ ᱞᱮᱱᱠᱷᱟᱱ ᱫᱚ ᱚᱱᱟ ᱩᱱᱠᱩ ᱴᱷᱮᱱ ᱠᱷᱚᱱ ᱤᱧᱟᱹᱜ ᱟᱭᱢᱟ ᱴᱟᱠᱟ ᱯᱚᱭᱥᱟ ᱦᱩᱭ ᱫᱟᱲᱮᱭᱟᱜᱼᱟ ᱩᱱᱤ ᱡᱚᱫᱤ ᱢᱚᱫᱴᱮᱱ ᱢᱮᱨᱚᱢ ᱤᱧ ᱟᱹᱥᱩᱞ ᱠᱟᱭᱟ ᱛᱚ ᱩᱱᱤ ᱢᱮᱨᱚᱢ ᱡᱚᱫᱤ ᱱᱚᱣᱟ ᱠᱚ ᱡᱚᱢ ᱠᱟᱛᱮᱜ ᱟᱹᱰᱤ ᱢᱚᱸᱡᱽᱼᱮ ᱦᱟᱨᱟᱜᱼᱟ ᱛᱚ ᱤᱧ ᱵᱷᱟᱹᱜᱤ ᱫᱟᱢ ᱛᱤᱧ ᱟᱠᱷᱨᱤᱧ ᱫᱟᱲᱮ ᱟᱭᱟ ᱤᱧᱟᱹᱜ ᱛᱷᱚᱲᱟ ᱥᱚᱝᱥᱟᱨ ᱨᱮ ᱤᱱᱠᱟᱢ ᱰᱷᱮᱨᱚᱜᱼᱟ ᱚᱱᱠᱟᱜᱮ ᱡᱚᱫᱤ ᱥᱟᱱᱟᱢ ᱡᱤᱭᱟᱹᱞᱤ ᱠᱚᱜᱮ ᱟᱹᱥᱩᱞ ᱠᱟᱛᱮᱜ ᱮᱢ ᱵᱮᱵᱽᱥᱟ ᱦᱚᱛᱮ ᱛᱮᱢ ᱤᱫᱤ ᱫᱟᱲᱮᱭᱟᱠᱚᱣᱟ ᱛᱚ ᱟᱭᱢᱟ ᱩᱯᱚᱠᱟᱨ ᱦᱩᱭᱩᱜᱼᱟ